ᱤᱧᱟᱹᱜ ᱚᱲᱟᱜ ᱵᱟᱜᱚᱣᱟᱱ ᱨᱮᱱ ᱪᱮᱬᱮ ᱠᱚ ᱞᱟᱹᱜᱤᱫ ᱴᱤᱯᱥ ᱫᱚ ᱦᱩᱭᱩᱜ ᱠᱟᱱᱟ ᱱᱤᱭᱟᱹ ᱪᱟᱣᱞᱮᱢ ᱮᱨ ᱠᱟᱜ ᱠᱷᱟᱡ ᱥᱮ ᱦᱳᱲᱳ ᱥᱮ ᱜᱳᱦᱳᱢ ᱱᱚᱣᱟ ᱠᱩᱡ ᱧᱮᱞᱛᱮ ᱪᱮᱬᱮ ᱠᱚ ᱠᱚ ᱩᱰᱟᱹᱣ ᱦᱤᱡᱩᱜᱼᱟ ᱟᱨᱠᱚ ᱡᱚᱢ ᱠᱚ ᱮᱛᱚᱦᱚᱵᱟ ᱟᱨ ᱱᱚᱝᱠᱟ ᱱᱚᱝᱠᱟ ᱛᱮᱜᱮ ᱪᱮᱬᱮ ᱫᱚᱠᱚ ᱨᱤᱡᱷᱟᱹᱜᱼᱟ ᱟᱨᱦᱚᱸ ᱪᱮᱬᱮ ᱠᱚ ᱞᱟᱹᱜᱤᱫ ᱡᱟᱝ ᱟᱨ ᱫᱟᱜ ᱦᱚᱧ ᱫᱚᱦᱚᱭ ᱜᱮᱭᱟ